ᱥᱮᱫᱟᱭ ᱜᱚᱜᱚ ᱵᱟᱵᱟ ᱛᱟᱠᱚ ᱠᱚ ᱞᱟᱹᱭ ᱟᱹᱜᱩ ᱟᱠᱟᱫ ᱵᱚᱱᱟ ᱡᱮ ᱥᱮᱛᱟᱜ ᱨᱮ ᱵᱮᱨᱮᱫ ᱠᱟᱛᱮᱫ ᱠᱤᱪᱨᱤᱪ ᱠᱚ ᱯᱟᱞᱟᱴ ᱵᱟᱲᱟ ᱠᱟᱛᱮᱫ ᱡᱷᱚᱛᱚ ᱫᱩᱣᱟᱹᱨ ᱨᱮᱜᱮ ᱜᱩᱨᱤᱡ ᱛᱮ ᱫᱟᱜ ᱢᱮᱥᱟᱞ ᱠᱟᱛᱮᱫ ᱢᱟᱱᱮ ᱢᱟᱹᱰᱟᱹᱞᱤ ᱫᱚ ᱦᱳᱭᱳᱜᱼᱟ ᱱᱚᱶᱟ ᱫᱚ ᱵᱚᱸᱜᱟ ᱵᱩᱨᱩ ᱠᱚ ᱥᱟᱵ ᱫᱚᱦᱚ ᱠᱚ ᱞᱟᱹᱜᱤᱫ ᱜᱮᱠᱚ ᱞᱟᱹᱭ ᱟᱠᱟᱫᱟ